ᱤᱧ ᱢᱟᱦᱟᱸ ᱨᱮᱥᱤᱯᱤᱧ ᱧᱮᱞ ᱞᱮᱫᱟ ᱚᱱᱟ ᱫᱚ ᱵᱟᱝ ᱦᱩᱭ ᱟᱠᱟᱱᱟ ᱛᱟᱦᱞᱮ ᱠᱷᱟᱱ ᱫᱚ ᱤᱧ ᱫᱚ ᱡᱩᱫᱤ ᱵᱟᱹᱧ ᱠᱩᱥᱤᱭᱟᱜ ᱠᱟᱱᱟ ᱚᱱᱟ ᱫᱚ ᱚᱱᱟ ᱵᱮᱜᱚᱨ ᱮᱴᱟᱜ ᱟᱜ ᱦᱩᱭ ᱟᱠᱟᱱᱟ ᱤᱧ ᱫᱚ ᱚᱱᱟ ᱫᱚ ᱵᱟᱝ ᱤᱧ ᱡᱚᱢᱟ ᱤᱧ ᱫᱚ ᱟᱨᱦᱚᱸ ᱫᱚᱲᱦᱟ ᱠᱟᱭ ᱛᱮ ᱤᱥᱤᱱᱟ ᱟᱨ ᱵᱟᱹᱲᱤᱡ ᱡᱟᱛᱮ ᱵᱟᱝ ᱵᱟᱹᱲᱤᱡᱚᱜ ᱢᱟ ᱚᱱᱟ ᱞᱟᱹᱜᱤᱫ ᱛᱮᱫᱚ ᱯᱷᱤᱨᱤᱡᱽ ᱨᱮ ᱫᱚᱦᱚᱭ ᱠᱷᱚᱡᱚᱜᱼᱟ ᱯᱷᱤᱨᱤᱡᱽ ᱨᱮᱫᱚ ᱵᱟᱝ ᱵᱟ ᱲᱤᱡ ᱜᱚᱫᱚᱜᱼᱟ